ᱱᱟᱦᱟᱜ ᱡᱩᱜᱽ ᱨᱮ ᱡᱟᱦᱟᱸ ᱟᱛᱳ ᱴᱚᱴᱷᱟᱨᱮ ᱯᱷᱟᱱᱥᱮᱱ ᱠᱚ ᱦᱩᱭᱩᱜ ᱠᱟᱱᱟ ᱚᱱᱟ ᱫᱚ ᱟᱢ ᱵᱷᱟ ᱜᱤ ᱢᱚᱱᱮᱭᱟᱜ ᱠᱟᱱᱟ ᱥᱮ ᱵᱟᱹᱲᱤᱡ ᱮᱢ ᱢᱚᱱᱮᱭᱟᱜ ᱠᱟᱱᱟ ᱱᱟᱦᱟᱜ ᱡᱩᱜᱽ ᱨᱮ ᱟᱵᱚ ᱵᱚ ᱧᱮᱞ ᱧᱟᱢ ᱮᱫᱟ ᱴᱚᱞᱟ ᱴᱚᱞᱟ ᱯᱨᱚᱜᱨᱟᱢ ᱯᱷᱟᱱᱥᱮᱱ ᱠᱚ ᱦᱩᱭ ᱚᱪᱚᱭᱮᱫᱟ ᱵᱟᱨᱦᱮ ᱠᱷᱚᱱ ᱚᱨᱠᱮᱥᱴᱟᱨ ᱟᱴᱤᱥ ᱟ ᱜᱩ ᱠᱟᱛᱮᱜ ᱜᱚᱴᱟ ᱧᱤᱫᱟᱹ ᱯᱷᱟᱱᱥᱮᱱ ᱦᱩᱭᱩᱜ ᱠᱟᱱᱟ ᱱᱚᱣᱟ ᱯᱷᱟᱱᱥᱮᱱ ᱨᱮ ᱴᱚᱞᱟ ᱯᱟᱲᱟ ᱨᱮᱱᱟ ᱫᱚᱢᱮᱞ ᱫᱚᱢᱮᱞ ᱠᱚᱲᱟ ᱠᱩᱲᱤ ᱥᱟᱶᱛᱮ ᱟᱭᱳ ᱵᱟᱵᱟ ᱦᱟᱯᱲᱟᱢ ᱠᱚᱦᱚᱸ ᱱᱚᱣᱟ ᱯᱷᱟᱱᱥᱮᱱ ᱧᱮᱧᱮᱞ ᱠᱚ ᱦᱤᱡᱩᱜ ᱠᱟᱱᱟ ᱯᱷᱟᱱᱥᱮᱱ ᱧᱮᱧᱮᱞ ᱢᱮᱱᱛᱮ ᱟᱭᱢᱟ ᱟᱭᱢᱟ ᱦᱟᱺᱰᱤ ᱟᱹᱠᱷᱟᱨᱤᱧᱚᱜ ᱠᱟᱱᱟ ᱥᱟᱶᱛᱮ ᱚᱞᱚᱜ ᱯᱟᱲᱦᱟᱜ ᱜᱤᱫᱽᱨᱟᱹ ᱠᱚ ᱚᱞᱚᱜ ᱯᱟᱲᱦᱟᱜ ᱰᱟᱦᱟᱨ ᱠᱚ ᱟᱫ ᱮᱫᱟ ᱟᱵᱟᱨ ᱨᱳᱰ ᱮᱠᱥᱮᱰᱮᱱ ᱠᱚᱦᱚᱸ ᱧᱮᱞ ᱧᱟᱢᱚᱜ ᱠᱟᱱᱟ ᱦᱟᱺᱰᱤ ᱧᱩ ᱠᱟᱛᱮᱜ ᱠᱚᱲᱟ ᱠᱚᱡ ᱵᱟᱭᱤᱠ ᱠᱚᱠᱚ ᱞᱟᱜᱟᱭᱫᱟ ᱚᱱᱟ ᱛᱮ ᱮᱠᱥᱮᱰᱮᱱ ᱞᱮᱠᱟᱱ ᱜᱷᱚᱴᱚᱱ ᱦᱚᱸ ᱟᱵᱚ ᱵᱚᱱ ᱧᱮᱞ ᱧᱟᱢ ᱮᱫᱟ ᱚᱱᱟ ᱤᱧ ᱫᱚᱹᱧ ᱢᱚᱱᱮᱭᱟ ᱦᱟᱯᱮᱱ ᱫᱤᱱ ᱨᱮ ᱱᱚᱠᱟ ᱡᱟᱛᱮ ᱴᱚᱞᱟ ᱴᱚᱞᱟ ᱯᱨᱚᱜᱨᱟᱢ ᱯᱷᱟᱱᱥᱮᱱ ᱵᱟᱝ ᱦᱩᱭᱩᱜᱼᱢᱟ ᱱᱚᱣᱟ ᱛᱮ ᱟᱵᱚᱭᱟᱜ ᱥᱟᱶᱛᱟ ᱨᱮᱭᱟᱜ ᱵᱟᱹᱲᱤᱡ ᱜᱮ ᱦᱩᱭᱩᱜ ᱠᱟᱱᱟ ᱵᱷᱟᱹᱜᱤ ᱫᱚ ᱵᱟᱝ ᱜᱮ ᱦᱩᱭᱩᱜ ᱠᱟᱱᱟ ᱚᱱᱟ ᱛᱮ ᱤᱧᱫᱚᱹᱧ ᱢᱮᱱᱟ ᱱᱚᱣᱟ ᱯᱷᱟᱱᱥᱮᱱ ᱦᱩᱭ ᱫᱚ ᱮᱠᱟᱞ ᱛᱮᱜᱮ ᱵᱚᱱᱫᱚ ᱦᱩᱭᱩᱜ ᱛᱟᱵᱚᱱᱟ ᱟᱵᱚ ᱡᱩᱫᱤ ᱩᱱᱱᱚᱛᱤ ᱥᱮ ᱚᱞᱚᱜ ᱯᱟᱲᱦᱟᱜ ᱥᱮ ᱫᱷᱮᱭᱟᱱ ᱵᱚᱱ ᱮᱢᱟᱣᱟᱜᱼᱟ ᱛᱟᱦᱚᱞᱮ ᱜᱮ ᱵᱷᱟ ᱜᱤ ᱦᱩᱭᱩᱜᱼᱟ